ᱵᱷᱟᱨᱚᱛ ᱨᱮᱱᱟᱜ ᱠᱤᱪᱷᱩᱜᱟᱱ ᱞᱟᱠᱛᱤᱭᱟᱱ ᱡᱮᱢᱚᱱ ᱵᱷᱟᱨᱚᱛ ᱡᱷᱟᱲᱠᱷᱚᱱ ᱯᱚᱱᱚᱛᱨᱮ ᱨᱮᱱᱟᱜ ᱯᱩᱨᱵᱤᱥᱤᱝᱵᱷᱩᱢ ᱡᱤᱞᱟᱨᱮ ᱡᱮᱢᱚᱱ ᱡᱟᱢᱥᱮᱫᱽᱯᱩᱨ ᱢᱮᱱᱟᱜᱼᱟ ᱟᱨ ᱯᱟᱣᱱᱟᱨᱮ ᱢᱚᱥᱟᱵᱚᱱᱤ ᱠᱚᱭᱞᱟ ᱛᱟᱢᱵᱟ ᱠᱚ ᱧᱟᱢᱚᱜ ᱠᱟᱱᱟ ᱚᱱᱟ ᱤᱫᱤᱠᱟᱛᱮ ᱵᱟᱦᱨᱮ ᱨᱮᱱ ᱟᱭᱢᱟ ᱞᱮᱠᱟᱱ ᱦᱚᱲ ᱱᱚᱰᱮ ᱦᱤᱡᱩᱜ ᱟᱠᱚ ᱟᱨ ᱚᱱᱟ ᱤᱭᱟᱹᱛᱮ ᱠᱟᱹᱢᱤ ᱡᱚᱝ ᱦᱚᱸᱠᱚ ᱦᱤᱡᱩᱜᱼᱟ ᱟᱨᱵᱟᱝ ᱡᱮᱢᱚᱱ ᱵᱮᱯᱲᱟᱨᱤᱭᱟᱹ ᱦᱚᱲᱦᱚᱸ ᱠᱚ ᱦᱤᱡᱩᱜᱼᱟ ᱵᱮᱯᱟᱨᱤ ᱦᱚᱲ ᱦᱚᱸᱠᱚ ᱦᱮᱡ ᱟᱠᱟᱱᱟ ᱟᱨ ᱵᱟᱦᱨᱮ ᱠᱷᱚᱱ ᱠᱟᱹᱢᱤᱭᱟᱹ ᱦᱚᱸᱠᱚ ᱦᱮᱡ ᱟᱠᱟᱱᱟ ᱢᱟᱱᱮ ᱱᱚᱰᱮ ᱠᱟᱹᱢᱤ ᱢᱮᱱᱟᱜᱼᱟ ᱠᱟᱹᱢᱤ ᱧᱟᱢᱚᱜ ᱠᱟᱱᱟ ᱢᱮᱱᱛᱮ ᱠᱷᱟᱫᱟᱱ ᱵᱮᱱᱟᱣ ᱠᱟᱱᱟ ᱡᱮᱢᱚᱱ ᱠᱚᱭᱞᱟ ᱩᱰᱩᱠᱚᱜ ᱠᱟᱱᱟ ᱛᱟᱢᱵᱟ ᱩᱰᱩᱠᱚᱜ ᱠᱟᱱᱟ ᱚᱱᱟ ᱠᱚᱨᱮ ᱠᱚ ᱠᱟᱹᱢᱤᱭᱟ ᱟᱨ ᱚᱱᱟ ᱠᱚ ᱧᱮᱞᱛᱮ ᱠᱟ ᱢᱤ ᱠᱚ ᱦᱤᱡᱩᱜᱼᱟ ᱨᱮᱸᱜᱮᱡ ᱦᱚᱲᱠᱚ ᱟ ᱥᱩᱞᱚᱜᱼᱟ ᱟᱨ ᱢᱟᱨᱟᱝ ᱢᱟᱨᱟᱝ ᱵᱮᱯᱟᱨᱤ ᱦᱚᱲ ᱠᱚ ᱦᱤᱡᱩᱜᱼᱟ ᱵᱮᱯᱟᱨᱟᱠᱚ ᱟᱨᱠᱚ ᱵᱮᱯᱟᱨᱮᱫᱼᱟ